ᱥᱤᱛᱩᱝ ᱫᱤᱱ ᱥᱤᱛᱩᱝ ᱫᱤᱱ ᱫᱚ ᱟᱹᱰᱤ ᱜᱮ ᱜᱚᱨᱚᱢᱟ ᱥᱮ ᱟᱹᱰᱤ ᱟᱹᱲᱤᱥ ᱜᱮ ᱟᱹᱭᱠᱟᱹᱜᱼᱟ ᱟᱸᱜᱽᱨᱚᱯ ᱚᱸᱢ ᱛᱩᱫ ᱜᱤᱰᱤ ᱠᱟᱜᱼᱟ ᱥᱚᱵᱼᱥᱚᱢᱚᱭ ᱯᱷᱮᱱ ᱞᱟᱛᱟᱨ ᱨᱮᱜᱮ ᱛᱟᱦᱮᱱ ᱥᱟᱱᱟᱣᱟ ᱢᱚᱡᱽ ᱵᱟᱝ ᱵᱩᱡᱷᱟᱹᱜᱼᱟ ᱧᱤᱫᱟᱹ ᱦᱚᱸ ᱢᱮᱸᱫ ᱵᱟᱝ ᱡᱟᱹᱯᱤᱫᱚᱜᱼᱟ ᱳᱭ ᱵᱟᱨᱦᱮ ᱨᱮ ᱯᱷᱮᱱ ᱦᱟᱣᱟ ᱦᱚᱸ ᱢᱮᱡᱽ ᱵᱟᱝ ᱟᱹᱭᱠᱟᱹᱜᱼᱟ ᱵᱟᱨᱦᱮ ᱨᱮ ᱪᱟᱞᱟᱣ ᱠᱟᱛᱮᱫ ᱢᱚᱡᱽ ᱜᱮ ᱦᱚᱭᱟᱭ ᱨᱮᱭᱟᱲ ᱜᱤ ᱟᱨ ᱜᱚᱨᱚᱢ ᱫᱤᱱ ᱨᱮ ᱥᱠᱩᱞ ᱠᱷᱚᱡ ᱪᱷᱩᱴᱤ ᱠᱚ ᱧᱟᱢᱚᱜᱼᱟ ᱢᱟᱢᱟ ᱵᱟᱵᱟ ᱛᱟᱠᱚᱣᱟᱜ ᱚᱲᱟᱜ ᱪᱟᱞᱟᱣ ᱥᱮ ᱢᱟᱢᱟ ᱜᱚᱜᱚ ᱛᱟᱠᱚᱣᱟᱜ ᱚᱲᱟᱜ ᱨᱮ ᱪᱟᱞᱟᱣ ᱠᱟᱛᱮᱫ ᱢᱚᱡᱽ ᱜᱤ ᱚᱸᱰᱮ ᱠᱷᱚᱡ ᱠᱩᱥᱤ ᱨᱟᱹᱥᱠᱟᱹ ᱥᱮ ᱩᱞ ᱵᱤᱞᱤᱜ ᱫᱤᱱ ᱫᱚ ᱩᱞ ᱠᱚ ᱡᱚᱢ ᱟᱹᱰᱤ ᱠᱩᱥᱤ ᱨᱟᱹᱥᱠᱟᱹ ᱟᱭᱠᱟᱹᱜᱼᱟ ᱥᱮ ᱵᱤᱨ ᱵᱩᱨᱩ ᱠᱚ ᱫᱟᱬᱟᱱ ᱠᱚᱨᱮ ᱟᱹᱰᱤ ᱢᱚᱡᱽ ᱵᱩᱡᱷᱟᱹᱜᱼᱟ ᱵᱤᱨ ᱠᱚᱨᱮᱱᱟᱜ ᱯᱷᱚᱞᱼᱰᱚᱞ ᱠᱚ ᱛᱤᱭᱟᱹᱜ ᱥᱮ ᱵᱟᱦᱟ ᱠᱚ ᱥᱤᱫ ᱟᱹᱰᱤ ᱠᱩᱥᱤ ᱨᱟᱹᱥᱠᱟᱹ ᱟᱨ ᱵᱚᱱᱫᱷᱩ ᱵᱟᱱᱫᱷᱚᱵᱽ ᱥᱚᱝᱜᱮ ᱟᱹᱰᱤ ᱢᱚᱡᱽ ᱵᱩᱡᱷᱟᱹᱜᱼᱟ ᱟᱨ ᱨᱟᱵᱟᱝ ᱫᱤᱱ ᱫᱚ ᱨᱟᱵᱟᱝ ᱫᱤᱱ ᱫᱚ ᱥᱮᱛᱟᱜ ᱞᱮᱠᱷᱟᱱ ᱜᱮ ᱡᱚᱛᱚ ᱦᱚᱲ ᱥᱮᱸᱜᱮᱞ ᱟᱝᱨᱟ ᱠᱚ ᱫᱤᱥᱟᱹᱭᱟ ᱥᱮᱸᱜᱮᱞ ᱟᱝᱨᱟ ᱴᱷᱮᱱ ᱚᱸᱰᱮ ᱫᱩᱲᱩᱵ ᱠᱚᱜ ᱢᱮ ᱡᱚᱛᱚ ᱦᱚᱲ ᱡᱩᱨᱩᱜ ᱠᱚᱜ ᱢᱮ ᱚᱠᱚᱭ ᱫᱚ ᱚᱠᱟᱞᱮᱠᱟᱱ ᱠᱤᱥᱟᱹ ᱞᱟᱹᱭᱟᱭ ᱟᱭᱢᱟ ᱨᱚᱠᱚᱢ ᱦᱚᱲ ᱠᱚ ᱛᱟᱦᱮᱱᱟ ᱫᱟᱫᱟ ᱵᱷᱟᱭ ᱵᱟᱵᱟ ᱠᱟᱠᱩ ᱩᱱᱠᱩ ᱠᱚ ᱛᱟᱦᱮᱱᱟ ᱟᱭᱢᱟ ᱞᱮᱠᱟᱱ ᱟᱭᱢᱟ ᱞᱮᱠᱟᱱ ᱠᱤᱥᱟᱹ ᱟᱹᱰᱤ ᱠᱩᱥᱤ ᱟᱹᱰᱤ ᱥᱳᱭᱮᱴᱟᱨ ᱠᱚ ᱦᱚᱨᱚᱜ ᱠᱟᱫᱮ ᱯᱤᱪᱷᱟᱹᱣᱲᱤ ᱛᱮ ᱩᱭᱩ ᱠᱚᱜ ᱢᱮ ᱢᱟᱯᱞᱟᱨ ᱛᱮ ᱴᱩᱴᱩᱨᱤ ᱠᱚᱢ ᱟᱹᱰᱤ ᱢᱚᱡᱽ ᱟᱹᱭᱠᱟᱹᱜᱼᱟ